ᱤᱧ ᱢᱤᱫ ᱴᱮᱱ ᱯᱨᱳᱰᱟᱠ ᱤᱧ ᱦᱟᱛᱟᱣ ᱟᱠᱟᱫᱟ ᱚᱱᱟ ᱫᱚ ᱦᱩᱭᱩᱜ ᱠᱟᱱᱟ ᱟᱭᱨᱚᱱ ᱚᱱᱟ ᱟᱭᱨᱚᱱ ᱦᱟᱛᱟᱣ ᱠᱟᱛᱮ ᱤᱧ ᱱᱤᱛᱚᱝ ᱟᱹᱰᱤ ᱥᱩᱵᱤᱫᱟᱹᱧ ᱵᱩᱡᱷᱟᱹᱣ ᱮᱫᱟ ᱠᱟᱨᱚᱱ ᱚᱱᱟ ᱠᱤᱪᱨᱤᱡ ᱠᱚ ᱡᱚᱠᱷᱚᱱᱤᱧ ᱥᱚᱵᱚᱫ ᱮᱫᱟ ᱵᱟᱝ ᱥᱚᱵᱚᱫ ᱯᱚᱨᱮ ᱮᱠᱫᱚᱢ ᱪᱟᱠᱲᱟ ᱪᱚᱠᱚᱲᱚᱜ ᱠᱟᱱᱟ ᱫᱚᱠᱟᱱ ᱨᱮ ᱮᱢ ᱠᱚᱨᱛᱮ ᱜᱮᱞᱮ ᱟᱭᱢᱟ ᱯᱚᱭᱥᱟ ᱠᱚ ᱦᱟᱛᱟᱣ ᱮᱫᱟ ᱟᱨ ᱚᱲᱟᱜ ᱨᱮ ᱤᱧ ᱡᱚᱠᱷᱚᱱ ᱠᱩᱥᱤ ᱛᱚᱠᱷᱚᱱ ᱢᱤᱫ ᱴᱮᱡ ᱠᱟᱛᱮᱫ ᱟᱭᱨᱚᱱ ᱮᱫᱟ ᱟᱨ ᱟᱹᱰᱤ ᱠᱚᱢ ᱠᱷᱚᱨᱚᱡ ᱮ ᱦᱩᱭᱩᱜ ᱠᱟᱱ ᱛᱤᱧᱟᱹ ᱟᱭᱨᱚᱱ